ᱱᱚᱜᱼᱚᱭ ᱡᱮ ᱟᱵᱚ ᱵᱟᱵᱟ ᱛᱤᱞᱠᱟᱹ ᱡᱮ ᱛᱟᱦᱮᱸ ᱠᱟᱱᱟᱭ ᱟᱞᱮ ᱦᱟᱲᱟᱢ ᱵᱟᱵᱟ ᱠᱚ ᱵᱟᱵᱟ ᱠᱚ ᱡᱟᱦᱟᱸ ᱠᱚ ᱞᱟᱹᱭ ᱟᱞᱮᱭᱟ ᱩᱱᱠᱩᱭᱟᱜ ᱠᱟᱹᱦᱱᱤ ᱛᱚ ᱟᱵᱚ ᱢᱟ ᱵᱟᱵᱟ ᱛᱤᱞᱠᱟᱹ ᱢᱟ ᱚᱱᱠᱟ ᱢᱟ ᱧᱮᱞ ᱢᱟ ᱵᱟᱵᱚᱱ ᱧᱮᱞ ᱟᱠᱟᱫᱮᱭᱟ ᱟᱫᱚ ᱮᱱᱠᱷᱟᱱ ᱵᱟᱵᱟ ᱛᱮᱠᱚ ᱠᱚ ᱞᱟᱹᱭᱟ ᱵᱟᱝᱟ ᱵᱟᱵᱟ ᱛᱤᱞᱠᱟᱹ ᱫᱚ ᱱᱚᱝᱠᱟᱭ ᱛᱟᱦᱮᱸ ᱠᱟᱱᱟ ᱢᱟᱱᱮ ᱤᱝᱨᱮᱡᱽ ᱠᱚ ᱥᱟᱶ ᱮ ᱛᱟᱯᱟᱢ ᱛᱟᱦᱮᱸᱫ ᱟᱫᱚ ᱤᱝᱨᱮᱡᱽ ᱠᱚ ᱥᱟᱶ ᱮ ᱛᱟᱯᱟᱢ ᱠᱟᱱᱟ ᱪᱮᱫ ᱞᱟᱹᱜᱤᱫ ᱟᱫᱚ ᱩᱱᱤ ᱫᱚ ᱟᱵᱚ ᱞᱟᱹᱜᱤᱫ ᱜᱮ ᱟᱵᱚ ᱨᱚᱠ ᱵᱟᱧᱪᱟᱣ ᱞᱟᱹᱜᱤᱫ ᱜᱮ ᱠᱟᱹᱢᱤ ᱠᱟᱱᱟᱭ ᱟᱵᱚ ᱪᱮᱫ ᱞᱮᱠᱟ ᱛᱮᱵᱚ ᱵᱟᱧᱪᱟᱣᱚᱜᱼᱟ ᱚᱱᱟ ᱞᱟᱹᱜᱤᱫ ᱮ ᱛᱟᱯᱟᱢ ᱞᱮᱱᱟ ᱥᱟᱱᱛᱟᱲ ᱜᱤᱫᱽᱨᱟᱹ ᱦᱩᱭᱮᱱᱟ ᱟᱵᱚ ᱡᱟᱦᱟᱸ ᱜᱮ ᱱᱟᱦᱟᱸᱜ ᱢᱮᱱᱟᱜ ᱵᱚᱱᱟ ᱩᱱᱠᱩ ᱪᱮᱛᱟᱱ ᱨᱮ ᱤᱝᱨᱮᱡᱽ ᱠᱚ ᱯᱩᱨᱟᱹ ᱠᱚ ᱱᱟᱦᱟᱪᱟᱨ ᱠᱚ ᱞᱟᱜᱟᱣᱮᱫ ᱛᱟᱦᱮᱸᱫ ᱚᱱᱟ ᱞᱟᱹᱜᱤᱫ ᱟᱵᱚ ᱫᱚ ᱵᱟᱵᱟ ᱛᱤᱞᱠᱟᱹ ᱫᱚ ᱵᱟᱧᱪᱟᱣ ᱨᱮᱭᱟᱜ ᱤᱭᱟᱹ ᱞᱮᱜᱼᱟ ᱨᱤᱠᱟᱹ ᱞᱮᱜᱼᱟ ᱟᱫᱚ ᱮᱱᱠᱷᱟᱱ ᱤᱝᱨᱮᱡᱽ ᱠᱚ ᱟᱠᱚ ᱦᱚᱸ ᱟᱠᱚ ᱢᱟ ᱛᱟᱠᱚ ᱡᱚᱛᱚᱣᱟᱜ ᱢᱮᱱᱟᱜᱼᱟ ᱵᱟᱱᱫᱩᱠ ᱢᱮᱱᱟᱜᱼᱟ ᱪᱮᱫ ᱢᱮᱱᱟᱜᱼᱟ ᱟᱵᱚ ᱫᱚ ᱵᱟᱵᱟ ᱛᱤᱞᱠᱟᱹ ᱫᱚ ᱠᱷᱟᱹᱞᱤ ᱟᱸᱜᱼᱥᱟᱨᱮ ᱥᱟᱵ ᱠᱟᱜᱼᱟ ᱟᱸᱜᱼᱥᱟᱨ ᱛᱮᱜᱮ ᱩᱱᱤ ᱞᱟᱹᱲᱦᱟᱹᱭ ᱞᱮᱱᱟᱭ ᱡᱚᱛᱚᱣᱟᱜ ᱩᱱᱠᱩ ᱥᱟᱶ ᱤᱝᱨᱮᱡᱽ ᱥᱟᱶ ᱚᱱᱟᱛᱮ ᱵᱟᱵᱟ ᱛᱤᱞᱠᱟᱹ ᱫᱚ ᱢᱟᱱᱮ ᱟᱵᱚ ᱨᱚᱠᱷᱟ ᱞᱟᱹᱜᱤᱫ ᱛᱮ ᱵᱟᱵᱟ ᱛᱤᱞᱠᱟᱹ ᱫᱚ ᱤᱝᱨᱮᱡᱽ ᱠᱚᱠᱚ ᱜᱚᱡ ᱠᱮᱫᱮᱭᱟ ᱚᱱᱟ ᱦᱚᱸ ᱪᱮᱫ ᱞᱮᱠᱟ ᱠᱚ ᱜᱚᱡ ᱠᱮᱫᱮᱭᱟ ᱥᱟᱫᱚᱢ ᱛᱮ ᱚᱨ ᱤᱫᱤ ᱠᱟᱛᱮᱫ ᱵᱟᱲᱮ ᱫᱟᱨᱟ ᱵᱟᱲᱮ ᱫᱟᱨᱮ ᱨᱮᱠᱚ ᱟᱠᱟ ᱠᱮᱫ ᱠᱮᱫᱮᱭᱟ ᱮᱱ ᱨᱮᱦᱚᱸ ᱟᱡᱟᱜ ᱡᱤᱵᱚᱱ ᱫᱚ ᱚᱱᱠᱟ ᱫᱚ ᱵᱟᱭ ᱪᱟᱞᱟᱣ ᱞᱮᱱᱟ ᱱᱟᱛᱟᱭ ᱟᱵᱚ ᱵᱟᱵᱟ ᱛᱤᱞᱠᱟᱹ ᱫᱚ ᱩᱱᱟᱹᱜ ᱫᱟᱲᱮ ᱦᱚᱲᱮ ᱛᱟᱦᱮᱸ ᱠᱟᱱᱟ ᱚᱱᱠᱟᱱ ᱫᱟᱲᱮ ᱛᱟᱦᱮᱸ ᱠᱟᱱᱟᱭ ᱡᱮ ᱵᱚᱸᱜᱟ ᱫᱟᱲᱮ ᱦᱚᱸ ᱛᱟᱦᱮᱸ ᱠᱟᱱᱟ ᱛᱟᱭ ᱟᱨ ᱦᱚᱲ ᱫᱟᱲᱮ ᱦᱚᱸ ᱛᱟᱭ ᱛᱟᱦᱮᱸ ᱠᱟᱱᱟ ᱟᱵᱚ ᱟᱵᱚ ᱢᱮᱱᱮᱫ ᱥᱮ ᱟᱵᱚ ᱫᱚ ᱦᱚᱲ ᱫᱟᱲᱮ ᱥᱩᱢᱩᱝ ᱥᱮ ᱵᱚᱸᱜᱟ ᱫᱟᱲᱮ ᱥᱩᱢᱩᱝ ᱫᱚ ᱵᱟᱝᱟ ᱟᱡᱟᱜ ᱫᱚ ᱵᱟᱱᱟᱨ ᱫᱟᱲᱮ ᱛᱟᱦᱮᱸ ᱠᱟᱱᱟ ᱵᱚᱸᱜᱟ ᱫᱟᱲᱮ ᱦᱚᱸ ᱛᱟᱦᱮᱸ ᱠᱟᱱᱟ ᱟᱨ ᱦᱚᱲ ᱫᱟᱲᱮ ᱦᱚᱸ ᱛᱟᱦᱮᱸ ᱠᱟᱱᱟ ᱛᱟᱭ ᱟᱡᱟᱜ ᱫᱚ ᱟᱨ ᱦᱚᱲ ᱦᱚᱸ ᱚᱱᱠᱟᱱ ᱦᱚᱲᱮ ᱛᱟᱦᱮᱸ ᱠᱟᱱᱟ ᱟᱵᱚ ᱫᱚ ᱱᱤᱛᱳᱜ ᱱᱤᱛᱳᱜ ᱨᱮᱱ ᱦᱚᱲ ᱫᱚ ᱚᱱᱠᱟ ᱫᱚ ᱵᱟᱹᱱᱩᱜ ᱵᱚᱱᱟ ᱯᱟᱞᱮᱱ ᱚᱱᱠᱟᱱ ᱦᱚᱲᱮ ᱛᱟᱦᱮᱸ ᱠᱟᱱᱟ ᱟᱵᱚ ᱱᱤᱛᱳᱜ ᱟᱵᱚ ᱡᱟᱦᱟᱸ ᱞᱮᱠᱟ ᱱᱤᱛᱳᱜ ᱟᱵᱚ ᱱᱤᱛᱳᱜ ᱨᱤᱱ ᱦᱚᱲ ᱚᱱᱠᱟ ᱠᱚ ᱛᱟᱦᱮᱱ ᱠᱟᱱᱟ ᱡᱮ ᱛᱤᱨᱤᱥ ᱛᱤᱨᱤᱥ ᱵᱚᱪᱷᱚᱨ ᱦᱚᱸ ᱯᱟᱞᱮᱫ ᱵᱟᱠᱚ ᱥᱮᱴᱮᱨᱮᱜᱼᱟ ᱚᱱᱠᱟ ᱨᱮᱜᱮ ᱠᱚ ᱵᱚᱸᱜᱟ ᱛᱟᱞᱟᱜ ᱠᱟᱱᱟ ᱛᱟᱵᱚᱱ ᱟᱵᱚᱨᱮᱱ ᱦᱚᱲ ᱟᱨ ᱵᱟᱵᱟ ᱛᱤᱞᱠᱟᱹ ᱚᱱᱠᱟᱭ ᱛᱟᱦᱮᱸ ᱠᱟᱱᱟ ᱩᱱᱤ ᱫᱚ ᱢᱟᱱᱮ ᱤᱝᱨᱮᱡᱽ ᱜᱮᱥᱮ ᱠᱚ ᱜᱚᱡ ᱠᱮᱫᱮᱭᱟ ᱵᱟᱠᱷᱟᱱ ᱱᱤᱛᱳᱜ ᱦᱟᱹᱨᱤᱡ ᱩᱱᱟᱹᱝ ᱯᱟᱞᱮ ᱛᱟᱦᱮᱸ ᱠᱚᱜ ᱜᱮᱭᱟᱭ ᱚᱱᱠᱟᱱ ᱦᱚᱲᱮ ᱛᱟᱦᱮᱸ ᱠᱟᱱᱟ ᱟᱵᱚᱡᱽ ᱫᱚ ᱩᱱᱤ ᱦᱚᱲ ᱫᱚ ᱵᱚᱸᱜᱟ ᱵᱚᱸᱜᱟ ᱞᱮᱠᱟᱱ ᱦᱚᱲᱮ ᱛᱟᱦᱮᱸ ᱠᱟᱱᱟ ᱟᱨ ᱱᱤᱛᱳᱜ ᱦᱚᱸ ᱵᱚᱸᱜᱟ ᱞᱮᱠᱟᱜᱮ ᱢᱮᱱᱟᱭᱟ ᱛᱟᱵᱚᱱ ᱩᱱᱤᱵᱚᱱ ᱱᱤᱛᱳᱜ ᱵᱚᱱ ᱤᱭᱟᱹᱭᱮ ᱠᱟᱱ ᱜᱮᱭᱟ ᱩᱱᱤᱭᱟᱜ ᱧᱩᱛᱩᱢ ᱛᱮ ᱟᱵᱚ ᱥᱩᱱᱩᱢ ᱥᱤᱸᱫᱩᱨ ᱦᱚᱸᱵᱚ ᱟᱬᱜᱚᱭᱮᱫ ᱜᱮᱭᱟ ᱱᱤᱛᱳᱝ ᱟᱜᱟᱨ ᱵᱟᱹᱛᱤ ᱦᱚᱸᱵᱚ ᱡᱩᱞᱟᱭ ᱠᱟᱱ ᱜᱮᱭᱟ ᱱᱤᱛᱚᱝ ᱡᱩᱞᱟᱭ ᱠᱟᱱ ᱜᱮᱭᱟ ᱵᱚ ᱱᱤᱛᱳᱜ ᱚᱱᱟ ᱞᱟᱹᱜᱤᱫ ᱛᱮ ᱱᱤᱛᱳᱜ ᱟᱵᱚ ᱥᱟᱨᱦᱟᱣ ᱮᱭᱟᱞᱤᱧ ᱟᱹᱞᱤᱧ ᱫᱚ ᱵᱟᱵᱟ ᱛᱤᱞᱠᱟᱹ ᱱᱤᱛᱚᱝ ᱟᱵᱚ ᱥᱟᱭ ᱥᱟᱭ ᱪᱮᱫ ᱞᱮᱠᱟᱛᱮ ᱱᱩᱭ ᱟᱵᱚ ᱟᱵᱚᱣᱟᱜ ᱧᱩᱛᱩᱢ ᱨᱮᱜᱮ ᱵᱚ ᱫᱚᱦᱚᱭᱮᱭᱟ ᱟᱵᱚ ᱜᱤᱫᱽᱨᱟᱹ ᱯᱤᱫᱽᱨᱟᱹ ᱴᱷᱮᱱ ᱠᱷᱚᱱ ᱵᱚ ᱫᱚᱦᱚᱭᱮᱭᱟ ᱧᱩᱛᱩᱢ ᱨᱮ ᱚᱱᱟᱛᱮ ᱤᱧ ᱱᱤᱛᱳᱜ ᱦᱟᱹᱨᱤᱡ ᱟᱹᱞᱤᱧ ᱫᱚᱞᱤᱧ ᱢᱮᱱᱟ ᱟᱵᱚ ᱡᱚᱛᱚ ᱦᱚᱲ ᱠᱚᱛᱮ ᱡᱚᱛᱚ ᱦᱚᱲᱞᱤᱧ ᱢᱮᱛᱟ ᱯᱮᱭᱟ ᱟᱵᱚ ᱱᱩᱭ ᱵᱚᱱ ᱫᱮᱵᱟ ᱥᱮᱵᱟᱭᱮ ᱠᱷᱟᱱ ᱫᱚ ᱟᱵᱚᱣᱟᱜ ᱡᱟᱱᱟᱢ ᱟᱲᱟᱝ ᱦᱩᱭᱱᱟ ᱯᱟᱹᱨᱥᱤ ᱦᱩᱭᱱᱟ ᱟᱵᱚᱣᱟᱜ ᱥᱚᱢᱟᱡᱽ ᱦᱩᱭᱮᱱᱟ ᱮᱱᱠᱷᱟᱱ ᱡᱚᱛᱚ ᱟᱵᱚ ᱴᱷᱮᱱ ᱜᱮ ᱛᱟᱦᱮᱱᱟ ᱛᱟᱵᱚᱱ ᱩᱱᱤ ᱵᱚ ᱫᱮᱵᱟ ᱥᱮᱵᱟᱭᱮ ᱠᱷᱟᱱ ᱫᱚ